ᱥᱮᱨᱮᱧ ᱞᱟᱹᱜᱤᱫ ᱛᱮ ᱤᱧᱟᱹᱜ ᱠᱩᱥᱤ ᱫᱚ ᱩᱱᱟᱹᱜ ᱧᱚᱦᱚᱲ ᱩᱱᱟᱹᱜ ᱱᱟᱯᱟᱭ ᱟᱸᱡᱚᱢᱚᱜᱼᱟ ᱛᱤᱨᱭᱚ ᱵᱟᱱᱟᱢ ᱟᱛᱮᱫ ᱡᱟᱦᱟᱸ ᱠᱚ ᱥᱮᱨᱮᱧ ᱟᱠᱟᱫᱼᱟ ᱚᱱᱠᱟ ᱢᱤᱱᱤᱝ ᱯᱷᱩᱞ ᱠᱚ ᱥᱮᱨᱮᱧ ᱟᱠᱟᱫᱼᱟ ᱡᱟᱦᱟᱸ ᱦᱚᱲᱢᱚ ᱨᱮ ᱡᱤᱣᱤᱨᱮ ᱨᱟᱹᱥᱠᱟᱹ ᱵᱩᱡᱷᱟᱹᱜᱼᱟ ᱨᱟᱹᱥᱠᱟᱹ ᱥᱟᱨᱥᱟᱜᱼᱟ ᱟᱨ ᱢᱤᱢᱤᱫ ᱫᱷᱟᱹᱣ ᱚᱱᱠᱟ ᱦᱚᱸ ᱵᱩᱡᱷᱟᱹᱜᱼᱟ ᱡᱤᱣᱤᱨᱮ ᱫᱩᱠᱷ ᱦᱚᱸ ᱵᱩᱡᱷᱟᱹᱜᱼᱟ ᱚᱱᱠᱟ ᱢᱮᱱᱮᱫ ᱦᱚᱸ ᱢᱮᱱᱟᱜ ᱜᱮᱭᱟ ᱚᱱᱟᱛᱮ ᱥᱮᱨᱮᱧ ᱫᱚ ᱩᱱᱟᱹᱜ ᱥᱤᱵᱤᱞ ᱥᱚᱲᱚᱢᱟᱱᱟ ᱡᱟᱦᱟᱸ ᱞᱮᱠᱟ ᱠᱟᱹᱦᱱᱤ ᱞᱮᱠᱟ ᱛᱮᱦᱚᱸ ᱢᱤᱫᱴᱤᱡ ᱥᱮᱨᱮᱧ ᱠᱚ ᱜᱟᱵᱟᱱ ᱫᱟᱲᱮᱭᱟᱜ ᱠᱟᱱᱟ ᱡᱟᱦᱟᱸ ᱠᱚ ᱢᱮᱛᱟᱜ ᱠᱟᱱ ᱥᱚᱢᱟᱡᱽ ᱥᱤᱝᱨᱟᱹᱭ ᱚᱸᱰᱮ ᱥᱮᱨᱮᱧ ᱞᱮᱠᱟᱛᱮ ᱩᱱᱟᱹᱜ ᱪᱮᱦᱨᱟ ᱠᱚ ᱜᱟᱵᱟᱱ ᱠᱟᱜ ᱠᱟᱱᱟ ᱢᱤᱫᱴᱤᱡ ᱠᱟᱹᱦᱱᱤ ᱦᱚᱸ ᱥᱮᱨᱮᱧ ᱞᱮᱠᱟ ᱛᱮᱢ ᱴᱷᱤᱠᱟᱹ ᱫᱟᱲᱮᱭᱟᱜᱼᱟ ᱥᱮᱨᱮᱧᱮᱢ ᱟᱸᱡᱚᱢ ᱠᱮᱜ ᱠᱷᱟᱱ ᱴᱷᱤᱠᱟᱹᱭᱟᱢ ᱡᱮ ᱱᱚᱣᱟ ᱫᱚ ᱱᱚᱣᱟ ᱠᱟᱹᱦᱱᱤ ᱠᱟᱱᱟ ᱢᱮᱱᱛᱮ ᱚᱱᱟᱛᱮ ᱥᱮᱨᱮᱧ ᱫᱚ ᱩᱱᱟᱹᱜ ᱤᱧ ᱠᱩᱥᱤᱭᱟᱜᱼᱟ ᱟᱨ ᱛᱤᱨᱭᱳ ᱵᱟᱱᱟᱢ ᱟᱛᱮᱫ ᱥᱮᱨᱮᱧ ᱡᱟᱦᱟᱸᱢ ᱟᱸᱡᱚᱢ ᱟᱠᱟᱫᱼᱟ ᱥᱮ ᱦᱚᱲᱢᱚ ᱨᱮ ᱢᱚᱱᱮ ᱡᱤᱣᱤᱨᱮ ᱩᱱᱟᱹᱜ ᱪᱮᱦᱨᱟ ᱵᱩᱡᱷᱟᱹᱜᱼᱟ ᱢᱚᱱᱮ ᱡᱤᱣᱤ ᱠᱚ ᱡᱤᱭᱟᱹᱲ ᱜᱚᱫᱚᱜᱼᱟ ᱵᱮᱥ ᱵᱟᱭ ᱵᱩᱡᱷᱟᱹᱣᱟ ᱦᱚᱲᱢᱚ ᱡᱟᱦᱟᱸᱭ ᱩᱱᱤ ᱥᱮᱨᱮᱧᱮ ᱟᱸᱡᱚᱢ ᱞᱮᱠᱷᱟᱱ ᱛᱤᱨᱭᱳ ᱵᱟᱱᱟᱢ ᱟᱛᱮᱫ ᱥᱮᱨᱮᱧ ᱡᱟᱹᱯᱤᱫ ᱦᱚᱸ ᱦᱮᱡ ᱩᱛᱟᱹᱨᱚᱜᱼᱟ ᱚᱱᱠᱟ ᱦᱚᱸ ᱥᱮᱨᱮᱧ ᱨᱮ ᱩᱱᱟᱹᱜ ᱪᱮᱦᱨᱟ ᱧᱚᱦᱚᱲ ᱥᱚᱲᱚᱢ ᱢᱮᱱᱟᱜᱼᱟ ᱥᱮᱨᱮᱧ ᱫᱚ ᱤᱱᱠᱟᱹ ᱱᱟᱥᱮ ᱵᱷᱟᱵᱽᱱᱟ ᱩᱭᱦᱟᱹᱨ ᱛᱮᱦᱚᱸ ᱵᱟᱭ ᱜᱟᱱᱚᱜᱼᱟ ᱟᱹᱰᱤ ᱜᱟᱹᱦᱤᱨ ᱩᱭᱦᱟᱹᱨ ᱠᱟᱛᱮᱫ ᱵᱮᱱᱟᱣ ᱞᱮᱠᱷᱟᱱ ᱩᱱᱟᱹᱜ ᱪᱮᱦᱨᱟᱢ ᱵᱮᱱᱟᱣ ᱫᱟᱲᱮᱭᱟᱜᱼᱟ ᱩᱱᱟᱹᱜ ᱪᱮᱦᱨᱟ ᱨᱟᱦᱟ ᱥᱟᱞᱟᱜ ᱢᱮᱥᱟ ᱠᱟᱛᱮᱫ ᱮᱢ ᱥᱮᱨᱮᱧ ᱞᱮᱠᱷᱟᱱ ᱚᱱᱠᱟ ᱢᱚᱱᱮ ᱡᱤᱣᱤ ᱟᱹᱭᱠᱟᱹᱜᱼᱟ ᱡᱟᱦᱟᱸ ᱪᱮ ᱡᱤᱣᱤ ᱡᱤᱭᱟᱹᱲ ᱜᱚᱫᱚᱜᱼᱟ ᱢᱚᱱᱮ ᱡᱤᱣᱤ ᱦᱩᱞᱟᱹᱥ ᱜᱚᱫᱚᱜᱼᱟ ᱚᱱᱠᱟ ᱦᱚᱸ ᱥᱮᱨᱮᱧ ᱨᱮ ᱚᱱᱟ ᱨᱮᱭᱟᱜ ᱢᱮᱱᱮᱫ ᱯᱷᱩᱞ ᱢᱮᱱᱟᱜ ᱜᱮᱭᱟ ᱚᱱᱟᱛᱮ ᱥᱮᱨᱮᱧ ᱫᱚ ᱟᱹᱰᱤ ᱥᱚᱠᱛᱚᱧ ᱠᱩᱥᱤᱭᱟᱜᱼᱟ ᱟᱨ ᱟᱹᱰᱤ ᱱᱟᱯᱟᱭᱤᱧ ᱵᱩᱡᱷᱟᱹᱣᱟ